ᱦᱮᱞᱳ ᱦᱮᱸ ᱦᱮᱞᱳ ᱦᱳᱭ ᱦᱳᱭ ᱟᱪᱪᱷᱟ ᱟᱪᱪᱷᱟ ᱦᱳᱭ ᱦᱳᱭ ᱦᱳᱭ ᱦᱚᱭ ᱟᱪᱪᱷᱟ ᱟᱪᱪᱷᱟ ᱟᱪᱪᱷᱟ ᱟᱪᱪᱷᱟ ᱦᱳᱭ ᱥᱟᱲᱮᱛᱤᱱ ᱥᱚ ᱠᱤᱞᱳᱢᱤᱴᱟᱨ ᱛᱳ ᱟᱫᱚ ᱵᱟᱨ ᱠᱤᱞᱳᱢᱤᱴᱟᱨ ᱱᱮᱛᱟᱨ ᱥᱩᱱᱩᱢ ᱠᱚᱦᱚᱸ ᱛᱚ ᱠᱟᱹᱴᱤᱡ ᱫᱟᱢ ᱫᱚ ᱫᱟᱢ ᱧᱚᱜ ᱟᱠᱟᱱ ᱜᱮᱭᱟ ᱨᱟᱠᱟᱵ ᱧᱚᱜ ᱟᱠᱟᱱ ᱜᱮᱭᱟ ᱦᱟᱜ ᱟᱨᱚ ᱠᱷᱚᱨᱚᱡᱽ ᱠᱚᱦᱚᱸ ᱦᱮᱸ ᱠᱷᱚᱨᱚᱡᱽ ᱠᱚᱦᱚᱸ ᱢᱮᱱᱟᱜᱼᱟ ᱱᱮ ᱦᱚᱲᱟᱜ ᱦᱚᱸ ᱟᱫᱚ ᱛᱟᱹᱣ ᱟᱯᱮ ᱛᱤᱱᱟᱹᱜ ᱯᱮ ᱢᱮᱱᱮᱫᱟ ᱦᱮᱸ ᱪᱮᱫ ᱞᱮᱠᱟ ᱯᱮ ᱢᱮᱱᱮᱫᱟ ᱟᱯᱮ ᱟᱪᱪᱷᱟ ᱦᱮᱸ ᱦᱮᱸ ᱦᱮᱸ

ᱟᱪᱪᱷᱟ ᱟᱪᱪᱷᱟ ᱦᱮᱸ ᱥᱟᱛ ᱦᱟᱡᱟᱨ ᱫᱚ ᱠᱟᱹᱠᱤᱡ ᱟᱹᱰᱤ ᱜᱮ ᱠᱚᱢ ᱧᱚᱜ ᱮᱱᱫᱚ ᱤᱧᱫᱚ ᱟᱫᱚ ᱵᱟᱠᱷᱟᱱ ᱫᱚ ᱢᱮᱱ ᱫᱚᱠᱚ ᱢᱮᱛᱟᱹᱧ ᱠᱟᱱ ᱜᱮᱭᱟ ᱟᱨᱚᱦᱚᱸ ᱚᱱᱠᱟ ᱪᱟᱞᱟᱜ ᱠᱟᱱᱟ ᱠᱚ ᱟᱨᱚᱠᱚ ᱢᱮᱛᱟᱧ ᱫᱚᱠᱚ ᱢᱤᱛᱟᱹᱧ ᱠᱟᱱ ᱜᱮᱭᱟ ᱟᱨᱠᱤ ᱠᱟᱹᱴᱤᱡ ᱨᱟᱠᱟᱵ ᱧᱚᱜ ᱯᱮ ᱯᱚ ᱨᱚ ᱴᱟᱠᱟ ᱫᱚ ᱟᱴᱷᱚᱨᱚ ᱴᱟᱠᱟ ᱠᱤᱞᱳᱢᱤᱴᱟᱨ ᱦᱳᱭ ᱦᱳᱭ ᱦᱳᱭ ᱦᱳᱭ ᱟᱯᱮᱭᱟᱜ ᱢᱚᱛᱟ ᱢᱚᱛ

ᱦᱮᱸ ᱦᱮᱸ ᱦᱮᱸ ᱦᱮᱸ ᱯᱷᱤᱨᱤ ᱯᱷᱤᱨᱤ ᱦᱮᱸ ᱯᱷᱤᱨᱤ ᱯᱷᱤᱨᱤ ᱯᱷᱤᱨᱤ ᱛᱟᱦᱮᱱᱟᱹᱧ ᱟᱵᱚ ᱪᱮᱫᱟᱜ ᱟᱯᱮ ᱞᱟᱹᱜᱤᱫ ᱛᱮ ᱯᱷᱟᱠᱟᱧ ᱛᱟᱦᱮᱱᱟᱹᱧ ᱨᱮᱰᱤᱧ ᱛᱟᱦᱮᱱᱟ ᱟᱯᱮ ᱞᱟᱹᱜᱤᱫ ᱟᱪᱪᱷᱟ ᱟᱪᱪᱷᱟ ᱦᱳᱭ ᱦᱮᱸ ᱦᱮᱸ ᱢᱚᱛᱟ ᱢᱚᱛ ᱡᱟᱱᱟᱣ ᱟᱹᱧ ᱯᱮᱦᱟᱜ